ᱤᱧ ᱟᱣᱩᱴ ᱯᱮᱱᱴᱤᱝ ᱤᱧ ᱠᱩᱥᱤᱭᱟᱜ ᱜᱮᱭᱟ ᱚᱲᱟᱜ ᱠᱚ ᱯᱷᱟᱨᱪᱟ ᱥᱚᱢᱚᱭ ᱵᱷᱤᱛ ᱨᱮ ᱫᱩᱣᱟᱹᱨ ᱠᱚᱨᱮᱧ ᱟᱸᱠᱟᱣ ᱜᱮᱭᱟ ᱥᱚᱢᱚᱭ ᱠᱚ ᱧᱟᱢ ᱞᱮᱠᱷᱟᱱ ᱠᱷᱟᱛᱟ ᱨᱮᱦᱚᱸᱧ ᱯᱮᱱᱴᱤᱝ ᱜᱮᱭᱟ ᱚᱱᱟ ᱠᱚ ᱯᱮᱱᱴᱤᱝ ᱛᱮ ᱤᱧ ᱦᱟᱨᱚᱱ ᱵᱟᱹᱧ ᱟᱹᱭᱠᱟᱹᱣᱟ